ᱦᱮᱸ ᱦᱮᱞᱳ ᱞᱟᱹᱭ ᱫᱟᱞᱤᱝ ᱱᱚᱣᱟ ᱠᱤ ᱨᱟᱭᱯᱩᱨ ᱦᱚᱥᱯᱤᱴᱟᱞ ᱠᱟᱱᱟ ᱟᱵᱤᱱ ᱠᱤ ᱰᱟᱠᱛᱟᱨ ᱫᱤᱫᱤᱢᱚᱱᱤ ᱵᱤᱱ ᱞᱟᱹᱭᱫᱟ ᱟᱞᱤᱧ ᱫᱚ ᱦᱟᱛᱠᱟᱴᱟ ᱠᱷᱚᱱᱟᱜ ᱞᱤᱧ ᱞᱟᱹᱭᱫᱟ ᱞᱟᱹᱭ ᱫᱟᱹᱞᱤᱧ ᱟᱞᱮ ᱢᱟᱱᱮ ᱟᱞᱮ ᱯᱚᱨᱤᱵᱟᱨᱨᱮᱱ ᱢᱟᱱᱮ ᱨᱩᱣᱟᱹᱜ ᱠᱟᱱᱟ ᱠᱚ ᱟᱨᱠᱤ ᱛᱚ ᱟᱸᱻ ᱵᱚᱦᱚᱜ ᱦᱟᱹᱥᱩ ᱠᱚ ᱞᱟᱡ ᱦᱟᱹᱥᱩ ᱠᱚ ᱞᱤᱧ ᱨᱩᱣᱟᱹ ᱦᱮᱸ ᱟᱨ ᱚ ᱟᱪᱪᱷᱟ ᱦᱮᱸ ᱴᱷᱤᱠ ᱜᱮᱭᱟ ᱦᱮᱸ ᱦᱮᱸ